ᱤᱧ ᱢᱚᱱᱮᱭᱟ ᱟᱵᱚ ᱥᱟᱱᱛᱟᱞᱤ ᱯᱟᱹᱨᱥᱤ ᱵᱷᱟᱨᱚᱛ ᱨᱮᱭᱟᱜ ᱦᱤᱱᱫᱤ ᱯᱟᱹᱨᱥᱤ ᱥᱮ ᱮᱴᱟᱜ ᱡᱟᱦᱟᱸ ᱯᱟᱹᱨᱥᱤ ᱢᱮᱱᱟᱜ ᱛᱟᱵᱚᱱᱟ ᱚᱱᱟ ᱥᱟᱶᱛᱮ ᱮᱠᱟᱞ ᱛᱮᱜᱮ ᱛᱩᱞᱟᱹᱡᱚᱠᱷᱟ ᱜᱟᱱᱚᱜ ᱜᱮᱭᱟ ᱪᱮᱫᱟᱜ ᱥᱮ ᱵᱟᱭᱤᱥ ᱰᱤᱥᱮᱢᱵᱚᱨ ᱫᱩ ᱦᱟᱡᱟᱨ ᱛᱤᱱ ᱥᱟᱞᱨᱮ ᱱᱚᱣᱟ ᱟᱵᱚ ᱥᱟᱱᱛᱟᱲᱤ ᱯᱟᱹᱨᱥᱤ ᱫᱚ ᱥᱚᱝᱵᱤᱫᱷᱟᱱ ᱨᱮ ᱥᱚᱥᱠᱨᱤᱛᱤ ᱧᱟᱢ ᱟᱠᱟᱫᱟᱭ ᱚᱱᱟ ᱥᱟᱶ ᱛᱮᱜᱮ ᱫᱩ ᱦᱟᱡᱟᱨ ᱯᱟᱸᱪ ᱥᱟᱞ ᱠᱷᱚᱱᱜᱮ ᱞᱟᱹᱴᱩ ᱞᱟᱹᱴᱩ ᱠᱚᱞᱮᱡᱽ ᱤᱱᱵᱷᱟᱨᱥᱤᱴᱤ ᱠᱚᱨᱮ ᱚᱞᱚᱜ ᱯᱟᱲᱦᱟᱜ ᱦᱚᱸ ᱮᱛᱚᱦᱚᱵ ᱠᱟᱱ ᱛᱟᱵᱚᱜᱮ ᱞᱟᱦᱟ ᱠᱷᱚᱱ ᱫᱚ ᱟᱭᱢᱟᱜᱮ ᱰᱮᱵᱷᱞᱚᱯ ᱟᱠᱟᱱ ᱛᱟᱵᱚᱱᱟ ᱱᱚᱣᱟ ᱟᱵᱚ ᱥᱟᱱᱛᱟᱲᱤ ᱯᱟᱹᱨᱥᱤ ᱢᱟᱱᱮ ᱟᱥᱟᱭᱟᱹᱧ ᱦᱟᱯᱮᱱ ᱫᱤᱱᱨᱮ ᱟᱨᱚ ᱞᱟᱯᱷᱟᱝ ᱥᱮᱫ ᱪᱟᱞᱟᱣ ᱠᱚᱜ ᱢᱟ ᱯᱟᱹᱨᱥᱤ ᱫᱩᱞᱟᱹᱲ ᱟᱛᱟᱢ